ᱪᱮᱭᱟᱨ ᱫᱚ ᱦᱩᱭᱩᱜ ᱠᱟᱱ ᱛᱟᱵᱚᱱᱟ ᱟᱹᱰᱤ ᱞᱮᱠᱟᱱ ᱥᱚᱱᱢᱟᱱ ᱡᱤᱱᱤᱥ ᱞᱟᱦᱟ ᱛᱮᱫᱚ ᱛᱟᱦᱮᱠᱟᱱᱟ ᱡᱮᱢᱚᱱ ᱯᱟᱨᱠᱚᱢ ᱯᱟᱨᱠᱚᱢ ᱫᱚ ᱱᱮᱛᱟᱨ ᱫᱚ ᱩᱱᱟᱹᱜ ᱫᱚ ᱵᱟᱝ ᱪᱟᱞᱟᱜ ᱠᱟᱱᱟ ᱟᱨ ᱱᱤᱛᱳᱜ ᱫᱚ ᱡᱚᱛᱚ ᱦᱚᱲ ᱚᱲᱟᱜ ᱚᱲᱟᱜ ᱜᱮ ᱯᱩᱱᱭᱟ ᱢᱚᱬᱮ ᱜᱚᱴᱮᱡ ᱠᱟᱛᱮ ᱪᱮᱭᱟᱨ ᱛᱮᱦᱮᱱ ᱠᱟᱱ ᱛᱟᱠᱚᱣᱟ ᱟᱨ ᱪᱮᱭᱟᱨ ᱫᱚ ᱟᱹᱰᱤ ᱱᱟᱯᱟᱭ ᱡᱤᱱᱤᱥ ᱠᱟᱱᱟ ᱡᱟᱦᱟᱸ ᱨᱮᱦᱚᱸ ᱫᱟᱨᱮ ᱵᱩᱴᱟᱹ ᱠᱚᱨᱮ ᱦᱚᱸ ᱥᱟᱵ ᱜᱚᱫ ᱠᱮᱫᱟᱢ ᱤᱫᱤ ᱠᱮᱫᱟᱢ ᱫᱩᱲᱩᱵ ᱮᱱᱟᱢ ᱛᱚ ᱟᱹᱰᱤ ᱢᱚᱡᱽ ᱟᱹᱰᱤ ᱱᱟᱯᱟᱭ ᱜᱮ ᱵᱩᱡᱷᱟᱹᱣᱼᱟ ᱟᱨ ᱦᱚᱜᱼᱚᱸᱭ ᱱᱚᱝᱠᱟ ᱜᱤ ᱢᱟᱨᱟᱝ ᱯᱮᱲᱟ ᱠᱚᱠᱚ ᱦᱮᱡᱽ ᱮᱢᱟᱱ ᱞᱮᱱᱠᱷᱟᱡ ᱚᱱᱟ ᱫᱚ ᱟᱹᱰᱤ ᱥᱚᱱᱢᱟᱱ ᱡᱤᱱᱤᱥ ᱠᱟᱱᱟ ᱟᱹᱰᱤ ᱢᱚᱡᱽ ᱟᱹᱰᱤ ᱱᱟᱯᱟᱭ ᱡᱤᱱᱤᱥ ᱠᱟᱱᱟ ᱚᱱᱟ ᱫᱚ ᱵᱚᱞᱮ ᱟᱹᱰᱤ ᱢᱟᱨᱟᱝ ᱥᱚᱱᱢᱟᱱᱮᱢ ᱮᱢᱟᱣᱟᱫᱮᱭᱟ ᱪᱮᱭᱟᱨ ᱫᱚ ᱦᱚᱜᱼᱚᱸᱭ ᱱᱤᱛᱳᱜ ᱪᱮᱭᱟᱨ ᱯᱮᱲᱟᱼᱯᱟᱹᱨᱵᱳ ᱠᱚ ᱦᱮᱡ ᱱᱟ ᱪᱮᱭᱟᱨ ᱫᱚ ᱩᱥᱟᱹᱨᱟᱢ ᱥᱟᱵ ᱜᱚᱫ ᱠᱮᱫᱟ ᱟᱨᱮᱢ ᱩᱰᱩᱠ ᱜᱚᱫ ᱱᱟ ᱟᱨ ᱦᱚᱜᱼᱚᱸᱭ ᱱᱤᱛᱳᱜ ᱞᱟᱦᱟ ᱛᱮ ᱠᱷᱚᱱ ᱫᱚ ᱪᱮᱭᱟᱨ ᱫᱚ ᱟᱹᱰᱤ ᱢᱚᱡᱽ ᱡᱤᱱᱤᱥ ᱠᱟᱱᱟ ᱪᱮᱫᱟᱜ ᱥᱮ ᱱᱤᱛᱳᱜ ᱫᱚ ᱞᱟᱦᱟᱛᱮ ᱫᱚᱠᱚ ᱚᱛ ᱨᱮᱠᱚ ᱡᱚᱢᱮᱫ ᱛᱟᱦᱮᱱᱚᱜᱼᱟ ᱫᱟᱠᱟ ᱠᱚ ᱚᱛ ᱨᱮᱠᱚ ᱡᱚᱢ ᱚᱪᱚᱭᱮᱫ ᱠᱚ ᱛᱟᱦᱮᱱᱚᱜᱼᱟ ᱵᱟᱯᱞᱟ ᱵᱤᱦᱟ ᱠᱚᱨᱮ ᱦᱚᱸ ᱟᱨ ᱱᱤᱛᱳᱜ ᱫᱚ ᱦᱚᱜᱼᱚᱸᱭ ᱵᱟᱯᱞᱟ ᱚᱲᱟᱜ ᱠᱚᱨᱮ ᱦᱚᱸ ᱪᱮᱭᱟᱨ ᱴᱮᱵᱤᱞ ᱨᱮ ᱫᱟᱠᱟ ᱠᱚ ᱡᱚᱢᱮᱫᱟ ᱪᱮᱭᱟᱨ ᱫᱚ ᱟᱹᱰᱤ ᱱᱟᱯᱟᱭᱟᱜ ᱠᱟᱱ ᱜᱮᱭᱟ ᱟᱨ ᱪᱮᱭᱟᱨ ᱫᱚ ᱢᱚᱡᱽ ᱡᱤᱱᱤᱥ ᱠᱟᱱ ᱜᱮᱭᱟ